ᱟᱞᱮᱭᱟᱜ ᱥᱟᱶᱛᱟ ᱨᱮ ᱟᱹᱰᱤ ᱟᱹᱰᱤ ᱞᱮᱠᱟᱱ ᱯᱚᱨᱚᱵᱽ ᱯᱚᱨᱥᱤ ᱢᱮᱱᱟᱜ ᱛᱟᱞᱮᱭᱟ ᱛᱚᱵᱮ ᱢᱮᱱᱠᱷᱟᱱ ᱵᱟᱦᱟ ᱡᱮᱢᱚᱱ ᱵᱟᱦᱟ ᱥᱚᱨᱦᱟᱭ ᱮᱨᱚᱜ ᱵᱟᱦᱟ ᱨᱮᱫᱚ ᱱᱟᱭᱠᱮ ᱵᱟᱵᱟ ᱮᱱᱮᱡ ᱥᱮᱨᱮᱧ ᱛᱟᱞᱟᱛᱮ ᱞᱮ ᱤᱫᱤ ᱚᱴᱚ ᱠᱟᱭᱟ ᱟᱨᱦᱚᱸ ᱞᱮ ᱮᱱᱮᱡ ᱟᱹᱜᱩᱭᱮᱭᱟ ᱟᱨ ᱚᱲᱟᱜ ᱚᱲᱟᱜ ᱵᱟᱦᱟ ᱫᱟᱜ ᱤᱭᱟᱹᱛᱮ ᱟᱹᱰᱤ ᱱᱟᱯᱟᱭ ᱞᱮ ᱠᱷᱤᱞᱟᱹᱴᱟ ᱟᱨᱞᱮ ᱢᱟᱱᱟᱣᱟ ᱟᱨ ᱥᱚᱨᱦᱟᱭ ᱨᱮᱫᱚ ᱢᱚᱬᱮ ᱢᱟᱦᱟ ᱦᱩᱭᱩᱜ ᱛᱟᱞᱮᱭᱟ ᱥᱚᱨᱦᱟᱭ ᱡᱮᱢᱚᱱ ᱢᱮᱱᱟᱜᱼᱟ ᱩᱢ ᱢᱟᱦᱟ ᱵᱚᱸᱜᱟ ᱢᱟᱦᱟ ᱠᱷᱩᱱᱴᱟᱹᱣ ᱢᱟᱦᱟ ᱡᱟᱞᱮ ᱢᱟᱦᱟ ᱦᱟᱹᱠᱩ ᱠᱟᱴᱠᱚᱢ ᱢᱟᱦᱟ ᱥᱟᱠᱨᱟᱛ ᱢᱟᱦᱟ ᱛᱚᱵᱮ ᱢᱚᱬᱮ ᱫᱤᱱ ᱦᱚᱭ ᱦᱚᱲ ᱫᱚ ᱢᱚᱡᱽ ᱜᱤ ᱛᱩᱢᱫᱟᱜ ᱴᱟᱢᱟᱠ ᱛᱤᱨᱭᱟᱹ ᱵᱟᱱᱟᱢ ᱟᱛᱮ ᱠᱚ ᱮᱱᱮᱡ ᱥᱮᱨᱮᱧᱟ ᱟᱨᱠᱚ ᱨᱟᱹᱥᱠᱟᱹ ᱡᱚᱝ ᱟ ᱦᱟᱺᱰᱤ ᱠᱚ ᱧᱩ ᱠᱟᱛᱮ ᱠᱚ ᱨᱟᱹᱥᱠᱟᱹ ᱡᱚᱝ ᱟ ᱟᱹᱰᱤ ᱢᱚᱡᱽ ᱞᱟᱭᱞᱟᱠᱪᱟᱨ ᱵᱚᱞᱮ ᱢᱟᱱᱟᱣ ᱵᱟᱛᱟᱣ ᱟᱹᱜᱩᱣᱟᱠᱟᱫᱟ ᱟᱨ ᱦᱩᱭᱩᱜᱚᱜ ᱠᱟᱱ ᱛᱟᱞᱮᱭᱟ